ᱦᱮᱸ ᱦᱮᱞᱳ ᱦᱮᱸ ᱦᱮᱸ ᱡᱩᱫᱟᱹ ᱡᱟᱭᱜᱟ ᱠᱟᱱᱟ ᱪᱮᱫ ᱫᱚᱨᱠᱟᱨ ᱦᱮᱸ ᱢᱮᱱᱟᱜᱼᱟ ᱦᱮᱸ ᱢᱮᱱᱟᱜᱼᱟ ᱪᱮᱫ ᱠᱟᱱ ᱫᱚᱨᱠᱟᱨ ᱚᱱᱠᱟᱜᱮ ᱢᱮᱱᱟᱜᱼᱟ ᱦᱮᱡ ᱠᱟᱛᱮᱫ ᱧᱮᱞ ᱤᱫᱤ ᱞᱮᱠᱷᱟᱱ ᱜᱮ ᱜᱟᱱᱚᱜᱼᱟ ᱪᱮᱫ ᱞᱮᱠᱟᱱᱟᱜ ᱫᱚᱨᱠᱟᱨ ᱛᱟᱢ ᱦᱮᱸ ᱡᱷᱚᱛᱚ ᱨᱚᱠᱚᱢᱟᱜ ᱜᱮ ᱢᱮᱱᱟᱜᱼᱟ ᱡᱷᱚᱛᱚ ᱨᱚᱠᱚᱢᱟᱜ ᱪᱮᱫ ᱠᱟᱱᱟᱜ ᱫᱚᱨᱠᱟᱨ ᱚᱱᱠᱟᱱᱟᱜ ᱜᱮ ᱥᱩᱫᱩ ᱦᱮᱡ ᱠᱟᱛᱮ ᱧᱮᱞ ᱤᱫᱤ ᱞᱮᱠᱷᱟᱱ ᱜᱮ ᱪᱮᱫ ᱠᱟᱱᱟᱜ ᱮᱢ ᱠᱩᱥᱤᱭᱟᱜᱼᱟ ᱚᱱᱠᱟᱱᱟᱜ ᱜᱮᱢ ᱦᱟᱛᱟᱣ ᱫᱟᱲᱮᱭᱟᱜᱼᱟ ᱡᱮᱢᱚᱱᱮᱢ ᱦᱟᱛᱟᱣ ᱛᱮᱢᱚᱱ ᱜᱮ ᱫᱟᱢ ᱢᱮᱱᱟᱜᱼᱟ ᱦᱮᱸ ᱦᱮᱸ ᱡᱷᱚᱛᱚ ᱜᱮ ᱴᱷᱤᱠ ᱜᱮᱭᱟ ᱦᱮᱸ ᱦᱮᱸ ᱢᱮᱱᱟᱜᱼᱟ ᱠᱷᱟᱧᱪᱟ ᱟᱜ ᱦᱚᱸ ᱢᱮᱱᱟᱜᱼᱟ ᱵᱟᱝ ᱠᱷᱟᱧᱪᱟ ᱟᱜ ᱦᱚᱸ ᱢᱮᱱᱟᱜᱼᱟ ᱪᱮᱫ ᱠᱟᱱᱟᱜ ᱜᱮᱢ ᱦᱟᱛᱟᱣᱟ ᱦᱮᱸ ᱱᱤᱛᱚᱜ ᱫᱚ ᱥᱟᱭᱠᱮᱞ ᱫᱚ ᱥᱟᱱᱟᱢ ᱦᱚᱲᱟᱜ ᱜᱮ ᱫᱚᱨᱠᱟᱨ ᱡᱟᱦᱟᱸ ᱛᱮ ᱪᱟᱞᱟᱣ ᱴᱷᱤᱠ ᱜᱮᱭᱟ ᱛᱟᱦᱞᱮ ᱛᱤᱥ ᱠᱚᱛᱮ ᱫᱚᱨᱠᱟᱨ ᱦᱮᱡ ᱞᱮᱱᱠᱷᱟᱱ ᱜᱮ ᱧᱮᱞ ᱠᱟᱛᱮᱫ ᱵᱟᱝ ᱵᱟᱝ ᱵᱟᱝ ᱪᱤᱠᱟᱹᱜᱼᱟ ᱠᱮᱴᱮᱡ ᱜᱮᱭᱟ ᱥᱟᱱᱟᱢᱟᱜ ᱜᱮ

ᱴᱷᱤᱠ ᱜᱮᱭᱟ ᱨᱮᱰᱤ ᱠᱟᱛᱮᱫ ᱦᱮᱡ ᱞᱮᱱᱠᱷᱟᱱ ᱜᱮ ᱯᱚᱭᱥᱟ ᱥᱟᱵ ᱠᱟᱛᱮᱫ ᱛᱤᱥ ᱠᱚᱛᱮ ᱫᱚᱨᱠᱟᱨ ᱠᱟᱛᱮᱫ ᱤᱫᱤ ᱞᱮᱠᱷᱟᱱ ᱜᱮ ᱜᱟᱱᱚᱜᱼᱟ ᱟᱪᱪᱷᱟ ᱟᱪᱪᱷᱟ ᱦᱮᱸ ᱦᱮᱸ ᱦᱮᱡ ᱠᱟᱛᱮᱫ ᱧᱮᱞ ᱤᱫᱤ ᱯᱮ ᱵᱟᱪᱷᱟᱣ ᱡᱮᱢᱚᱱ ᱪᱮᱫᱠᱟᱱᱟᱜ ᱯᱚᱭᱥᱟ ᱱᱚᱸᱰᱮ ᱦᱟᱛᱟᱣ ᱯᱮ ᱛᱮᱢᱚᱱᱟᱜ ᱜᱮ ᱢᱮᱱᱟᱜᱼᱟ ᱦᱮᱸ ᱮᱠᱫᱚᱢ ᱵᱷᱟᱹᱜᱤ ᱜᱮᱭᱟ ᱥᱟᱱᱟᱢᱟᱜ ᱜᱮ ᱚ ᱦᱮᱸ ᱟᱪᱪᱷᱟ ᱴᱷᱤᱠ ᱜᱮᱭᱟ ᱡᱚᱠᱷᱚᱱ ᱫᱚᱨᱠᱟᱨ ᱛᱟᱯᱮ ᱛᱚᱠᱷᱚᱱ ᱦᱮᱡ ᱠᱟᱛᱮᱫ ᱤᱫᱤ ᱞᱮᱠᱷᱟᱱ ᱜᱮ ᱦᱳᱭ ᱮᱱᱟ ᱦᱳᱭ ᱴᱷᱤᱠ ᱜᱮᱭᱟ ᱢᱟ ᱴᱷᱤᱠ ᱜᱮᱭᱟ